ᱪᱟᱞᱟᱣᱮᱱ ᱥᱮᱨᱢᱟᱨᱮ ᱠᱷᱟᱛᱟᱨᱮ ᱫᱚᱢᱮ ᱠᱟᱹᱣᱰᱤ ᱡᱚᱢᱟ ᱟᱠᱟᱱᱟ ᱟᱨ ᱚᱱᱟ ᱠᱟᱹᱣᱰᱤ ᱮᱢ ᱠᱟᱛᱮ ᱟᱭᱢᱟ ᱨᱮᱸᱜᱮᱡ ᱱᱟᱪᱟᱨ ᱦᱚᱲ ᱵᱚᱱ ᱥᱟᱦᱟᱡᱡᱚ ᱫᱟᱲᱮᱣ ᱠᱚᱣᱟ ᱡᱮᱞᱮᱠᱟ ᱡᱟᱦᱟᱸ ᱤᱥᱠᱩᱞ ᱨᱮ ᱩᱱᱠᱩ ᱜᱤᱫᱽᱨᱟᱹ ᱯᱟᱲᱦᱟᱣ ᱞᱟᱹᱜᱤᱫ ᱛᱮ ᱵᱳᱭ ᱠᱷᱟᱛᱟ ᱠᱚ ᱵᱟᱪᱩᱜ ᱠᱟᱫᱟ ᱥᱮ ᱩᱱᱠᱩ ᱡᱚᱢ ᱞᱟᱹᱜᱤᱫ ᱡᱚᱢᱟᱜ ᱵᱟᱹᱪᱩᱜ ᱠᱟᱫᱟ ᱚᱱᱟ ᱤᱥᱠᱩᱞ ᱨᱮ ᱱᱚᱣᱟ ᱠᱟᱹᱣᱰᱤ ᱮᱢ ᱠᱟᱛᱮ ᱩᱱᱠᱩ ᱜᱤᱫᱽᱨᱟᱹ ᱠᱚ ᱞᱟᱹᱜᱤᱫ ᱛᱮ ᱯᱟᱲᱦᱟᱜ ᱞᱟᱹᱜᱤᱫ ᱛᱮ ᱵᱳᱭ ᱵᱚᱢ ᱮᱢ ᱦᱟᱛᱟᱣ ᱮᱢ ᱫᱟᱲᱮᱣ ᱠᱚᱣᱟ ᱥᱮ ᱡᱚᱢ ᱞᱟᱹᱜᱤᱜ ᱡᱚᱢᱟᱜ ᱠᱚ ᱮᱢ ᱫᱟᱲᱮᱣ ᱠᱚᱣᱟ ᱟᱨ ᱡᱟᱦᱟᱸ ᱡᱟᱭᱜᱟ ᱨᱮ ᱪᱟᱞᱟ ᱦᱤᱡᱩᱜ ᱞᱟᱹᱜᱤᱫ ᱛᱮ ᱵᱮᱵᱚᱥᱛᱷᱟ ᱵᱟᱹᱪᱩᱜ ᱠᱟᱫᱟ ᱰᱟᱦᱟᱨ ᱵᱟᱹᱪᱩᱜ ᱠᱟᱫᱟ ᱚᱱᱟ ᱡᱟᱭᱜᱟᱨᱮ ᱱᱚᱣᱟ ᱠᱟᱹᱣᱰᱤ ᱮᱢ ᱠᱟᱛᱮ ᱚᱸᱰᱮ ᱰᱟᱦᱟᱨ ᱵᱚᱱ ᱵᱮᱱᱟᱣ ᱰᱟᱲᱮᱣᱟᱜᱼᱟ ᱟᱨ ᱡᱟᱦᱟᱸ ᱦᱚᱥᱯᱤᱴᱟᱞ ᱠᱚᱨᱮᱜ ᱡᱟᱦᱟᱸ ᱦᱚᱥᱯᱤᱴᱟᱞ ᱠᱚᱨᱮᱜ ᱰᱟᱠᱴᱟᱨ ᱵᱟ ᱪᱩᱜ ᱠᱚᱣᱟ ᱚᱱᱟ ᱦᱚᱥᱯᱤᱴᱟᱞ ᱨᱮ ᱱᱚᱣᱟ ᱠᱟᱹᱣᱰᱤ ᱯᱚᱭᱥᱟ ᱮᱢ ᱠᱟᱛᱮ ᱵᱷᱟᱜᱮ ᱵᱷᱟᱜᱮ ᱰᱟᱠᱴᱟᱨ ᱠᱚ ᱦᱤᱡᱩᱜᱼᱟ ᱟᱹᱜᱩ ᱠᱚᱣᱟ ᱥᱮ ᱨᱳᱜᱤ ᱞᱟᱜᱤᱫ ᱛᱮ ᱵᱷᱟᱜᱤ ᱵᱷᱟᱜᱮ ᱨᱟᱱ ᱠᱚ ᱟᱹᱜᱩ ᱫᱟᱲᱮᱭᱟᱜᱼᱟ ᱡᱟᱛᱮ ᱨᱳᱜᱤ ᱠᱚ ᱢᱚᱡᱚᱜ ᱢᱟ